ᱤᱧᱟᱹᱜ ᱱᱚᱣᱟ ᱡᱟᱦᱟᱸ ᱡᱤᱱᱥ ᱯᱮᱱᱤᱧ ᱦᱚᱨᱚᱜᱽ ᱛᱮ ᱚᱱᱟ ᱨᱮᱱᱟᱜ ᱱᱮᱜᱮᱴᱤᱵᱷ ᱮᱥᱯᱮᱨᱤᱭᱮᱱᱥ ᱢᱮᱱᱛᱮ ᱢᱤᱫᱴᱟᱝ ᱫᱚ ᱟᱹᱰᱤᱜᱟᱱ ᱜᱮ ᱢᱮᱱᱟᱜᱼᱟ ᱡᱮᱢᱚᱱ ᱠᱤ ᱱᱤᱛᱚᱜ ᱡᱟᱦᱟᱸ ᱡᱤᱱᱥ ᱯᱮᱱ ᱦᱚᱨᱚᱜᱽ ᱦᱩᱭᱩᱜ ᱠᱟᱱᱟ ᱚᱱᱟ ᱨᱮᱱᱟᱜ ᱠᱟᱹᱣᱰᱤ ᱥᱮ ᱫᱟᱢ ᱠᱚᱦᱚᱸ ᱟᱹᱰᱤ ᱡᱟᱹᱥᱛᱤ ᱜᱮᱭᱟ ᱥᱟᱶᱼᱥᱟᱶᱛᱮ ᱢᱟᱹᱭᱞᱟᱹ ᱦᱚᱸ ᱟᱹᱰᱤ ᱩᱥᱟᱹᱨᱟ ᱢᱟᱹᱭᱞᱟᱹᱜᱼᱟ ᱮᱵᱚᱝ ᱢᱟᱹᱭᱞᱟᱹ ᱞᱮᱱᱠᱷᱟᱱ ᱚᱱᱟ ᱪᱚᱠᱚᱡ ᱥᱟᱯᱟᱭ ᱞᱟᱹᱜᱤᱫ ᱟᱹᱰᱤ ᱡᱟᱹᱥᱛᱤ ᱠᱷᱟᱹᱴᱩᱱᱤ ᱞᱟᱜᱟᱜᱼᱟ ᱛᱷᱚᱲᱟ ᱵᱤᱨᱚᱠᱛᱚ ᱵᱤᱨᱚᱠᱛᱚ ᱵᱷᱟᱵᱽ ᱟᱹᱭᱠᱟᱹᱜᱼᱟ ᱠᱟᱨᱚᱱ ᱫᱟᱜ ᱨᱮᱵᱚᱱ ᱞᱚᱦᱚᱫ ᱞᱮᱠᱷᱟᱱ ᱵᱟᱲᱟᱭ ᱜᱮᱭᱟᱵᱚᱱ ᱱᱚᱣᱟ ᱡᱤᱱᱥ ᱯᱮᱱ ᱟᱹᱰᱤᱜᱟᱱ ᱜᱮ ᱦᱟᱢᱟᱞ ᱦᱚᱸ ᱦᱟᱢᱟᱞ ᱧᱚᱜᱚᱜᱼᱟ ᱟᱨ ᱪᱚᱠᱚᱡ ᱛᱮ ᱛᱷᱚᱲᱟ ᱚᱥᱵᱤᱫᱟ ᱠᱚ ᱵᱩᱡᱷᱟᱹᱣᱟ ᱚᱲᱟᱜ ᱦᱚᱲ ᱥᱟᱶᱛᱮ ᱱᱚᱣᱟ ᱨᱮᱱᱟᱜ ᱯᱷᱤᱴᱤᱝ ᱟᱵᱚ ᱵᱚᱱ ᱵᱟᱰᱟᱭᱟ ᱡᱤᱱᱥ ᱨᱮᱱᱟᱜ ᱯᱷᱤᱴᱤᱝ ᱫᱚ ᱮᱠᱴᱩ ᱵᱮᱥᱤᱜᱮ ᱛᱟᱦᱮᱱ ᱛᱮ ᱡᱟᱨ ᱠᱷᱟᱹᱛᱤᱨ ᱛᱮ ᱮᱠᱴᱩ ᱦᱚᱨᱚᱜ ᱥᱩᱢᱟᱹᱭ ᱟᱱᱠᱚᱢᱯᱷᱚᱨᱴᱮᱵᱚᱞ ᱟᱱᱠᱚᱢᱯᱷᱚᱨᱴᱮᱵᱚᱞ ᱜᱮ ᱟᱹᱭᱠᱟᱹᱜᱼᱟ ᱵᱮᱥ ᱱᱤᱭᱟᱹ ᱠᱚᱜᱮ